ᱢᱚᱵᱟᱭᱤᱞ ᱯᱷᱳᱱ ᱱᱟᱯᱟᱭ ᱠᱷᱟᱱ ᱟᱹᱰᱤ ᱜᱮ ᱱᱟᱯᱟᱭᱟ ᱪᱮᱫᱟᱜ ᱥᱮ ᱢᱚᱵᱟᱭᱤᱞ ᱛᱮ ᱥᱩᱨ ᱥᱟ ᱜᱤᱧ ᱵᱩᱜᱤ ᱵᱟᱹᱲᱤᱡ ᱵᱚᱱ ᱵᱟᱲᱟᱭ ᱫᱟᱲᱮᱭᱟᱜ ᱠᱟᱱᱟ ᱟᱨ ᱧᱮᱞ ᱧᱮᱯᱮᱞ ᱦᱚᱸ ᱦᱩᱭᱩᱜ ᱠᱟᱱᱟ ᱟᱨ ᱵᱟᱝ ᱠᱷᱟᱱ ᱯᱷᱳᱱ ᱛᱮ ᱴᱟᱠᱟ ᱮᱯᱮᱢ ᱪᱟᱯᱟᱞ ᱦᱚᱸ ᱦᱩᱭᱩᱜ ᱠᱟᱱᱟ ᱡᱟᱦᱟᱸᱭ ᱡᱩᱫᱤ ᱴᱟᱠᱟ ᱵᱟᱹᱱᱩᱜ ᱛᱟᱭᱟ ᱩᱱᱤ ᱯᱷᱳᱱ ᱛᱮ ᱴᱟᱠᱟ ᱵᱷᱮᱡᱟ ᱠᱟᱛᱮ ᱚᱸᱰᱮ ᱠᱷᱚᱱᱮ ᱦᱮᱡ ᱫᱟᱲᱮᱭᱟᱜᱼᱟ ᱱᱤᱭᱟᱹ ᱪᱷᱟᱲᱟ ᱠᱟᱛᱮ ᱦᱚᱸ ᱯᱷᱳᱱ ᱛᱮ ᱚᱞᱚᱜ ᱯᱟᱲᱦᱟᱣ ᱡᱚᱛᱚᱱᱟᱜ ᱜᱮ ᱜᱚᱲᱚ ᱥᱚᱯᱚᱦᱚᱫ ᱠᱚ ᱵᱚᱱ ᱧᱟᱢ ᱮᱫᱟ ᱟᱨ ᱢᱟᱦᱟᱸ ᱥᱮᱫ ᱪᱟᱞᱟᱜ ᱦᱚᱸ ᱯᱷᱳᱱ ᱛᱮ ᱧᱮᱞ ᱧᱮᱞ ᱛᱮ ᱪᱟᱞᱟᱜ ᱠᱟᱱᱟ ᱵᱚᱱ ᱵᱟᱝ ᱵᱚᱱ ᱟᱫᱚᱜ ᱠᱟᱱᱟ